ᱦᱮᱸ ᱦᱮᱞᱳ

ᱦᱮᱸ ᱥᱤᱢᱮᱱᱴ ᱞᱟᱹᱭᱮᱫᱟ ᱥᱤᱢᱮᱱᱴ ᱨᱮᱱᱟᱜ ᱫᱟᱢ ᱟᱢ ᱪᱮᱛᱟᱱᱮᱢ ᱦᱟᱛᱟᱣᱟ ᱥᱤᱢᱮᱱᱴ

ᱵᱟᱝ ᱵᱟᱝ ᱵᱟᱝ ᱵᱟᱝ ᱟᱞᱮ ᱵᱮᱥᱤ ᱫᱚ ᱵᱟᱝ ᱟᱞᱮᱭᱟᱜ ᱥᱤᱢᱮᱱᱴ ᱫᱚ ᱵᱷᱟᱜᱮ ᱜᱮᱛᱟᱞᱮᱭᱟ ᱟᱞᱮ ᱥᱤᱢᱮᱱᱴ ᱛᱮ ᱚᱲᱟᱜ ᱯᱮ ᱡᱩᱛ ᱞᱮᱠᱷᱟᱱ ᱢᱟᱱᱮ ᱥᱚᱠᱛᱚ ᱯᱚᱠᱛᱚ ᱦᱩᱭᱩᱜ ᱛᱟᱯᱮᱭᱟ ᱟᱵᱝ ᱨᱟᱹᱯᱩᱫᱚᱜ ᱛᱟᱯᱮᱭᱟ ᱦᱮᱸ ᱰᱤᱥᱠᱟᱣᱩᱱᱴ ᱫᱚ ᱰᱤᱥᱠᱟᱣᱩᱱᱴ ᱫᱚ ᱱᱤᱛᱚᱝ ᱫᱚ ᱵᱟᱹᱱᱩᱜᱼᱟ ᱯᱚᱨᱮ ᱦᱩᱭᱩᱜᱼᱟ ᱠᱤᱪᱷᱩᱫᱤᱱ ᱯᱚᱨᱮ

ᱮᱭ ᱠᱤᱪᱷᱩᱫᱤᱱ ᱯᱚᱨᱮ ᱛᱳᱫᱚᱜᱼᱟ ᱵᱮᱥᱤ ᱫᱤᱱ ᱫᱚ ᱵᱟᱝ ᱛᱟᱦᱮᱱᱟ ᱫᱩ ᱛᱟᱹᱨᱤᱠᱷ ᱠᱷᱚᱱ ᱯᱟᱸᱪ ᱛᱟᱹᱨᱤᱠᱷ ᱚᱵᱫᱤ ᱛᱟᱦᱮᱱᱟ

ᱦᱮᱸ ᱛᱚ ᱴᱷᱤᱠ ᱜᱮᱭᱟ ᱡᱚᱠᱷᱚᱱ ᱰᱤᱥᱠᱟᱣᱩᱱᱴ ᱫᱚ ᱦᱤᱡᱩᱜᱼᱟ ᱛᱚᱠᱷᱚᱱᱞᱮ ᱯᱷᱳᱱ ᱟᱯᱮᱭᱟ